ᱤᱧ ᱨᱟᱡᱽᱱᱚᱜᱚᱨ ᱟᱛᱩ ᱠᱷᱚᱱᱤᱧ ᱦᱮᱡ ᱟᱠᱟᱱᱟ ᱟᱨ ᱱᱚᱣᱟ ᱟᱛᱩ ᱥᱩᱨ ᱨᱮᱢᱟ ᱟᱢᱟᱜ ᱢᱤᱜᱴᱟᱹᱝ ᱨᱮᱥᱴᱩᱨᱮᱱᱴ ᱜᱮ ᱢᱮᱱᱟᱜᱼᱟ ᱵᱟᱲᱟᱭ ᱥᱟᱱᱟᱧ ᱠᱟᱱᱟ ᱟᱢᱟᱜ ᱨᱮᱥᱴᱩᱨᱮᱱᱴ ᱨᱮ ᱡᱚᱢᱟᱜ ᱧᱩᱣᱟᱜ ᱪᱮᱫ ᱪᱮᱫ ᱠᱚ ᱢᱮᱱᱟᱜᱼᱟ ᱤᱧᱫᱚ ᱢᱤᱫᱴᱟᱹᱝ ᱵᱟᱯᱞᱟ ᱦᱩᱭᱩᱜ ᱠᱟᱱᱟ ᱟᱞᱮ ᱚᱲᱟᱜ ᱨᱮ ᱟᱫᱚ ᱚᱱᱟ ᱞᱟᱹᱜᱤᱫ ᱜᱮ ᱡᱚᱢᱟᱜ ᱚᱰᱟᱨᱤᱧ ᱦᱮᱡ ᱟᱠᱟᱱᱟ ᱡᱚᱢᱟᱜ ᱧᱩᱛᱩᱢ ᱫᱚ ᱦᱩᱭᱩᱜ ᱠᱟᱱᱟ ᱦᱮᱲᱮᱢ ᱞᱟᱹᱰᱩ ᱟᱨ ᱫᱷᱚᱥᱟ ᱟᱨ ᱟᱭᱤᱥᱠᱨᱤᱢ ᱟᱨ ᱡᱤᱞ ᱩᱛᱩ ᱧᱟᱢᱚᱜᱼᱟ ᱥᱮ ᱵᱟᱝᱟ ᱡᱩᱫᱤ ᱟᱢᱟᱜ ᱨᱮᱥᱴᱚᱨᱮᱱᱴ ᱨᱮ ᱧᱟᱢᱚᱜ ᱠᱟᱱᱟ ᱮᱱᱚᱠᱷᱟᱱ ᱵᱟᱨᱥᱟᱭ ᱦᱚᱲ ᱞᱟᱹᱜᱤᱫ ᱡᱚᱢᱟᱜ ᱤᱧ ᱫᱚᱨᱠᱟᱨᱚᱜ ᱠᱟᱱᱟ ᱵᱟᱨᱥᱟᱭ ᱨᱚᱥᱜᱩᱞᱞᱟᱹ ᱟᱨ ᱵᱟᱨᱥᱟᱭ ᱫᱷᱚᱥᱟ ᱟᱨ ᱢᱤᱫᱥᱟᱭ ᱯᱷᱩᱲᱩᱜ ᱨᱮ ᱡᱤᱞ ᱩᱛᱩ ᱫᱚ ᱠᱚᱢ ᱢᱚᱥᱞᱟ ᱟᱱᱜᱮ ᱛᱟᱦᱮᱱᱢᱟ ᱟᱨ ᱵᱟᱝᱠᱷᱟᱱ ᱵᱟᱠᱚ ᱡᱚᱢ ᱫᱟᱲᱮᱭᱟᱜᱼᱟ ᱟᱞᱮᱨᱮᱱ ᱯᱮᱲᱟ ᱠᱚ